ᱤᱧᱟᱹᱜ ᱚᱞ ᱨᱮᱱᱟᱜ ᱠᱟᱹᱢᱤ ᱫᱚ ᱟᱹᱰᱤ ᱢᱳᱴᱟᱢᱩᱴᱤ ᱵᱮᱥ ᱜᱮᱭᱟ ᱤᱧᱟᱹᱜ ᱯᱳᱭᱞᱳ ᱠᱷᱚᱥᱲᱟ ᱫᱚ ᱟᱛᱳ ᱫᱤᱥᱚᱢ ᱠᱟᱱᱟ ᱨᱟᱭᱨᱤᱛ ᱮᱱᱠᱷᱟᱱ ᱟᱨ ᱱᱚᱣᱟ ᱫᱚ ᱢᱤᱫ ᱫᱷᱟᱣ ᱢᱚᱬᱮ ᱫᱷᱟᱣ ᱨᱤᱧ ᱚᱞ ᱯᱩᱨᱟᱹᱣ ᱞᱮᱫᱟ ᱤᱱᱟᱹᱠᱷᱟᱱ ᱟᱛᱳ ᱫᱤᱥᱚᱢ ᱟᱜ ᱨᱟᱭᱼᱨᱤᱛ ᱨᱮ ᱢᱤᱫᱴᱟᱝ ᱟᱛᱳ ᱨᱮᱱᱟᱜ ᱟᱹᱭᱤᱱ ᱠᱟᱹᱱᱩᱱ ᱱᱚᱣᱟ ᱚᱞ ᱚᱠᱟ ᱞᱮᱠᱟᱛᱮ ᱱᱚᱣᱟ ᱟᱛᱳ ᱵᱮᱥ ᱪᱟᱞᱟᱜᱼᱟ ᱤᱱᱟᱹᱠᱷᱟᱱ ᱢᱟᱥᱮ ᱢᱤᱫᱴᱟᱝ ᱴᱚᱴᱷᱟ ᱟᱹᱰᱤ ᱱᱟᱯᱟᱭ ᱪᱟᱞᱟᱜᱼᱟ ᱱᱚᱣᱟ ᱨᱮᱱᱟᱜ ᱢᱮᱱᱠᱷᱟᱱ ᱱᱚᱣᱟ ᱥᱟᱶᱛᱮ ᱚᱞᱨᱮ ᱢᱤᱫ ᱫᱷᱟᱣ ᱱᱚᱣᱟ ᱫᱚ ᱟᱛᱳ ᱨᱮ ᱵᱤᱪᱟᱹᱨ ᱟᱪᱟᱨ ᱨᱮ ᱫᱩᱲᱩᱵ ᱮᱱᱟ ᱤᱱᱟᱹᱠᱷᱟᱱ ᱱᱚᱰᱮ ᱫᱩᱲᱩᱵ ᱠᱟᱛᱮ ᱢᱤᱫᱴᱟᱝ ᱟᱸᱡᱚᱢᱟ ᱡᱚᱛᱚᱠᱷᱚᱱ ᱢᱟᱲᱟᱝ ᱫᱚ ᱢᱮᱱ ᱢᱮᱱ ᱚᱱᱟ ᱨᱮᱫᱚ ᱡᱮᱢᱚᱱ ᱤᱭᱟᱹ ᱠᱚ ᱛᱚ ᱵᱚᱱ ᱛᱟᱦᱮᱱᱟ ᱡᱟᱦᱟᱸ ᱞᱮᱠᱟ ᱪᱮᱫ ᱵᱟᱵᱚᱫ ᱛᱮ ᱩᱱᱤ ᱜᱟᱞᱢᱟᱨᱟᱜ ᱠᱟᱱᱟᱭ ᱚᱠᱟ ᱞᱮᱠᱟᱭ ᱜᱟᱞᱢᱟᱨᱟᱜ ᱠᱟᱱᱟ ᱡᱟᱦᱟᱸᱭ ᱜᱮ ᱢᱤᱫ ᱦᱚᱲᱮ ᱵᱷᱩᱞ ᱠᱟᱜᱼᱟ ᱥᱮ ᱢᱤᱫᱴᱟᱝ ᱚᱲᱟᱜ ᱦᱚᱲᱮ ᱱᱮᱭᱟᱣ ᱠᱟᱱᱟ ᱩᱱᱤ ᱢᱟᱛᱚ ᱡᱚᱛᱚ ᱠᱷᱚᱱ ᱢᱟᱲᱟᱝ ᱫᱚ ᱢᱮᱱᱟᱜᱼᱟ ᱟᱹᱠᱤᱱᱟᱜ ᱱᱮᱭᱟᱣ ᱟᱸᱡᱚᱢ ᱦᱩᱭᱩᱜᱼᱟ ᱪᱮᱫ ᱠᱷᱟᱹᱛᱤᱨ ᱠᱤᱱ ᱱᱮᱭᱟᱣᱱᱟ ᱚᱠᱟᱨᱮ ᱮᱛᱚᱦᱚᱵ ᱱᱟ ᱮᱛᱚᱦᱚᱵ ᱠᱷᱚᱱ ᱚᱸᱰᱮ ᱚᱠᱟᱨᱮ ᱪᱟᱞᱟᱣᱮᱱᱟ ᱛᱟᱨᱯᱚᱨᱮ ᱢᱩᱪᱟᱹᱫ ᱮᱱᱟ ᱪᱮᱫ ᱪᱤᱠᱟᱹᱭᱮᱱᱟ ᱢᱮᱱᱠᱷᱟᱱ ᱱᱚᱣᱟ ᱨᱮᱫᱚ ᱮᱛᱚᱦᱚᱵ ᱢᱩᱪᱟᱹᱫ ᱱᱚᱣᱟᱨᱮ ᱞᱟᱥᱴ ᱨᱮ ᱪᱮᱫ ᱞᱟᱥᱴ ᱨᱮ ᱢᱤᱫᱴᱟᱱ ᱰᱤᱥᱤᱡᱮᱱ ᱚᱱᱮ ᱡᱟᱦᱟᱸ ᱠᱤ ᱢᱩᱪᱟᱹᱫ ᱨᱮ ᱦᱟᱛᱟᱣ ᱦᱩᱭᱩᱜᱼᱟ ᱱᱚᱣᱟ ᱦᱚᱸ ᱡᱮᱢᱚᱱ ᱟᱛᱳ ᱢᱟᱹᱡᱷᱤ ᱦᱚᱲ ᱟᱨ ᱟᱛᱳ ᱥᱟᱶᱛᱮ ᱡᱟᱦᱟᱸ ᱵᱚᱭᱮᱥᱟᱱ ᱢᱩᱨᱩᱵᱽᱵᱤ ᱦᱚᱲ ᱠᱚ ᱛᱟᱦᱮᱱᱟ ᱩᱱᱠᱩ ᱴᱷᱮᱱ ᱱᱚᱣᱟ ᱠᱷᱚᱵᱚᱨ ᱠᱚᱫᱚ ᱦᱟᱛᱟᱜᱼᱟ ᱚᱱᱮ ᱚᱠᱟ ᱞᱮᱠᱟ ᱛᱮᱜᱮ ᱪᱮᱫᱟᱜ ᱥᱮ ᱩᱱᱤᱭᱟᱜ ᱵᱟᱹᱲᱛᱤ ᱫᱤᱱᱮ ᱧᱮᱞ ᱠᱟᱫᱼᱟ ᱪᱤᱠᱟᱹᱛᱮ ᱥᱚᱢᱟᱡᱽ ᱩᱫᱷᱟᱹᱨᱚᱜᱼᱟ ᱚᱱᱟ ᱡᱤᱱᱤᱥ ᱧᱮᱞᱜᱮ ᱚᱱᱟ ᱟᱨ ᱱᱚᱣᱟ ᱢᱤᱫᱴᱟᱝ ᱧᱮᱞᱟ ᱠᱤ ᱡᱟᱦᱟᱸ ᱛᱤᱥ ᱜᱮ ᱱᱚᱣᱟ ᱯᱷᱚᱭᱥᱚᱞᱟᱜᱼᱟ ᱱᱚᱣᱟ ᱯᱷᱚᱭᱥᱚᱞᱟ ᱨᱮ ᱟᱹᱠᱤᱱ ᱫᱚ ᱚᱱᱚᱛ ᱢᱟᱱᱮ ᱵᱟᱱᱟᱨ ᱥᱚᱢᱟᱱ ᱜᱮᱠᱤᱱ ᱛᱟᱦᱮᱱ ᱢᱟ ᱪᱮᱫ ᱦᱚᱸ ᱛᱤᱸᱥ ᱦᱚᱸ ᱤᱧᱫᱚ ᱢᱤᱫᱴᱟᱝ ᱵᱟᱹᱲᱛᱤ ᱢᱤᱫᱴᱟᱝ ᱠᱚᱢ ᱚᱱᱟ ᱡᱤᱱᱤᱥ ᱟᱞᱚ ᱦᱩᱭᱩᱜ ᱢᱟ ᱱᱚᱣᱟ ᱵᱟᱠᱷᱨᱟ ᱢᱟᱹᱡᱷᱤ ᱵᱟᱵᱟ ᱢᱮᱱᱟᱭᱟ ᱤᱱᱟᱹᱠᱷᱟᱱ ᱱᱚᱣᱟᱜᱮ ᱢᱤᱫᱴᱟᱱ ᱡᱟᱦᱟᱸ ᱠᱷᱚᱥᱲᱟ ᱛᱟᱦᱮᱱᱟ ᱤᱱᱟᱹᱠᱷᱟᱱ ᱱᱚᱣᱟ ᱤᱭᱟᱹ ᱛᱮᱜᱮ ᱠᱷᱚᱥᱲᱟ ᱢᱤᱫᱴᱟᱝ ᱠᱟᱹᱦᱱᱤ ᱵᱮᱱᱟᱜᱼᱟ ᱢᱮᱱᱠᱷᱟᱱ ᱠᱟᱹᱦᱱᱤ ᱤᱭᱟᱹ ᱛᱮᱜᱮ ᱢᱤᱫᱴᱟᱝ ᱱᱚᱣᱟᱜᱤᱧ ᱚᱞ ᱟᱬᱜᱚ ᱟᱠᱟᱫᱟ